ᱤᱧ ᱯᱳᱭᱞᱳ ᱨᱮᱜᱤᱧ ᱞᱟᱹᱭ ᱞᱮᱜᱮ ᱟᱞᱮ ᱫᱚ ᱡᱟᱦᱟᱸ ᱞᱮ ᱠᱟᱹᱢᱤᱭᱮᱫᱟ ᱚᱱᱟ ᱫᱚ ᱦᱩᱭᱩᱜ ᱠᱟᱱᱟ ᱫᱤᱥᱚᱢ ᱟᱹᱫᱤᱵᱟᱹᱥᱤ ᱜᱟᱶᱛᱟ ᱱᱚᱣᱟ ᱫᱤᱥᱚᱢ ᱟᱹᱫᱤᱵᱟᱹᱥᱤ ᱜᱟᱶᱛᱟ ᱫᱚ ᱥᱩᱫᱷᱩᱢᱟᱛᱨᱚ ᱟᱞᱮ ᱱᱚᱸᱰᱮ ᱡᱟᱦᱟᱸ ᱯᱚᱥᱪᱤᱢ ᱵᱚᱨᱫᱷᱚᱢᱟᱱ ᱦᱚᱱᱚᱛ ᱥᱩᱫᱷᱩ ᱯᱚᱥᱪᱤᱢ ᱵᱚᱨᱫᱷᱚᱢᱟᱱ ᱦᱚᱱᱚᱛ ᱨᱮᱫᱚ ᱵᱟᱝ ᱱᱚᱣᱟ ᱯᱚᱥᱪᱤᱢᱵᱚᱝᱜᱚ ᱯᱚᱱᱚᱛ ᱨᱮᱱᱟᱜ ᱥᱮ ᱮᱴᱟᱜ ᱮᱴᱟᱜ ᱯᱚᱱᱚᱛ ᱨᱮᱦᱚᱸ ᱱᱚᱣᱟ ᱠᱟᱹᱢᱤ ᱦᱚᱨᱟ ᱪᱟᱹᱞᱩᱜ ᱠᱟᱱᱟ ᱟᱞᱮ ᱡᱟᱦᱟᱸ ᱠᱚᱞᱮ ᱠᱟᱹᱢᱤᱭᱫᱟ ᱱᱚᱣᱟ ᱫᱚ ᱵᱤᱥᱮᱥᱚᱛᱚ ᱟᱵᱚ ᱡᱟᱦᱟᱸᱭ ᱠᱚ ᱟᱹᱫᱤᱵᱟᱹᱥᱤ ᱥᱟᱱᱛᱟᱲ ᱥᱚᱢᱟᱡᱽ ᱨᱮᱱ ᱦᱚᱲ ᱥᱮ ᱨᱮᱸᱜᱮᱡ ᱜᱟᱛᱟᱠ ᱨᱮᱱ ᱦᱚᱲ ᱢᱮᱱᱟᱜ ᱠᱚᱣᱟ ᱱᱩᱠᱩ ᱠᱚ ᱫᱤᱥᱚᱢ ᱨᱮ ᱡᱟᱦᱟᱸ ᱥᱚᱝᱵᱤᱫᱷᱟᱱ ᱨᱮᱱᱟᱜ ᱡᱟᱦᱟᱸ ᱚᱫᱷᱤᱠᱟᱨ ᱠᱚ ᱵᱟᱠᱚ ᱧᱟᱢ ᱮᱫᱟ ᱱᱚᱣᱟ ᱚᱫᱷᱤᱠᱟᱨ ᱧᱟᱢ ᱦᱚᱪᱚ ᱞᱟᱹᱜᱤᱫ ᱜᱮ ᱟᱞᱮᱭᱟᱜ ᱱᱚᱣᱟ ᱥᱚᱝᱜᱚᱴᱷᱚᱱ ᱨᱮᱱᱟᱜ ᱠᱟᱹᱢᱤ ᱦᱚᱨᱟ ᱫᱚ ᱱᱤᱛᱚᱜ ᱵᱚᱨᱛᱚᱢᱟᱱ ᱱᱟᱦᱟᱜ ᱡᱟᱦᱟᱸ ᱯᱚᱥᱪᱤᱢᱵᱚᱝᱜᱚ ᱯᱚᱱᱚᱛ ᱥᱚᱨᱠᱟᱨ ᱡᱟᱦᱟᱸ ᱧᱮᱞᱚᱜ ᱠᱟᱱᱟ ᱡᱮ ᱟᱹᱫᱤᱵᱟᱹᱥᱤ ᱠᱚ ᱪᱮᱛᱟᱱ ᱨᱮ ᱡᱟᱦᱟᱸ ᱱᱟᱦᱟᱪᱟᱨ ᱥᱮ ᱵᱚᱨᱛᱚᱢᱟᱱ ᱨᱮ ᱡᱟᱦᱟᱸ ᱯᱷᱮᱹᱠ ᱮᱥ ᱴᱤ ᱥᱟᱨᱴᱤᱯᱷᱤᱠᱮᱹᱴ ᱱᱤᱭᱮ ᱡᱟᱦᱟᱸ ᱥᱚᱨᱠᱟᱨᱟᱜ ᱡᱟᱦᱟᱸ ᱠᱟᱹᱢᱤ ᱦᱚᱨᱟ ᱨᱮ ᱜᱚᱲᱤᱢᱚᱥᱤ ᱥᱮ ᱯᱷᱮᱹᱠ ᱮᱥ ᱴᱤ ᱥᱟᱨᱴᱤᱯᱷᱤᱠᱮᱹᱴ ᱦᱟᱛᱟᱣ ᱠᱟᱛᱮᱜ ᱵᱚᱨᱛᱚᱢᱟᱱ ᱡᱟᱦᱟᱸ ᱯᱚᱨᱤᱥᱛᱷᱤᱛᱤ ᱟᱹᱫᱤᱵᱟᱹᱥᱤ ᱠᱚ ᱪᱮᱛᱟᱱ ᱨᱮ ᱦᱩᱭᱩᱜ ᱠᱟᱱᱟ ᱟᱞᱮ ᱱᱚᱣᱟ ᱠᱚ ᱞᱟᱹᱜᱤᱫ ᱜᱮ ᱞᱟᱹᱲᱦᱟᱹᱭ ᱞᱮ ᱪᱟᱹᱞᱩᱣ ᱠᱟᱫᱟ ᱟᱨ ᱟᱜᱟᱢᱤ ᱫᱤᱱ ᱟᱞᱮ ᱞᱮ ᱪᱟᱹᱭᱟ ᱡᱮ ᱟᱹᱫᱤᱵᱟᱹᱥᱤ ᱠᱚ ᱥᱮ ᱥᱟᱱᱛᱟᱲ ᱠᱚᱦᱚᱸ ᱟᱠᱚ ᱟᱠᱚ ᱞᱮᱠᱟ ᱠᱟᱛᱮᱜ ᱠᱚ ᱵᱟᱧᱪᱟᱣ ᱫᱚᱦᱚ ᱫᱟᱲᱮᱭᱟᱜ ᱢᱟ ᱵᱟᱧᱪᱟᱣ ᱛᱟᱦᱮᱸ ᱫᱟᱲᱮᱭᱟᱜ ᱢᱟᱠᱚ ᱱᱚᱣᱟ ᱪᱤᱱᱛᱟᱹ ᱵᱷᱟᱵᱽᱱᱟ ᱠᱟᱛᱮᱜ ᱜᱮ ᱟᱞᱮᱭᱟᱜ ᱛᱮᱦᱮᱧ ᱱᱚᱣᱟ ᱥᱚᱝᱜᱚᱴᱷᱚᱱ ᱛᱟᱞᱮ ᱫᱚ